ᱯᱳᱭᱞᱳ ᱟᱸᱠᱟᱣ ᱮᱛᱚᱦᱚᱵ ᱨᱮᱫᱚ ᱟᱹᱰᱤ ᱜᱟᱱ ᱵᱷᱩᱞ ᱦᱩᱭᱩᱜᱼᱟ ᱟᱹᱰᱤ ᱜᱟᱱ ᱡᱤᱱᱤᱥ ᱦᱤᱲᱤᱧ ᱛᱟᱦᱮᱱᱟ ᱥᱮ ᱚᱱᱟ ᱡᱤᱱᱤᱥ ᱵᱟᱵᱚᱱ ᱵᱟᱲᱟᱭ ᱠᱷᱟᱹᱛᱤᱨ ᱦᱤᱲᱤᱧᱚᱜ ᱜᱮᱭᱟ ᱩᱱᱠᱩ ᱮᱛᱚᱦᱚᱵ ᱨᱮᱫᱚ ᱟᱵᱚ ᱴᱷᱮᱱ ᱚᱱᱟ ᱡᱤᱱᱤᱥ ᱵᱟᱭ ᱛᱟᱦᱮᱱᱟ ᱥᱮ ᱚᱠᱟ ᱞᱮᱠᱟ ᱵᱮᱱᱟᱣ ᱞᱮᱠᱷᱟᱱ ᱚᱠᱟ ᱞᱮᱠᱟ ᱪᱮᱦᱨᱟᱜᱼᱟ ᱚᱠᱟᱨᱮ ᱚᱠᱟ ᱠᱟᱞᱟᱨ ᱵᱚᱱ ᱢᱮᱥᱟᱭᱟ ᱚᱱᱟ ᱡᱤᱱᱤᱥ ᱚᱱᱟ ᱜᱮᱭᱟᱱ ᱛᱟᱠᱚ ᱵᱟᱭ ᱛᱟᱦᱮᱱ ᱠᱷᱟᱛᱤᱨ ᱟᱹᱰᱤ ᱜᱟᱱ ᱡᱤᱱᱤᱥ ᱦᱤᱲᱤᱧᱚᱜᱼᱟ ᱛᱚ ᱯᱮᱯᱟᱨ ᱨᱮ ᱡᱚᱠᱷᱚᱱ ᱪᱤᱛᱟᱹᱨ ᱵᱚᱱ ᱵᱮᱱᱟᱣᱟ ᱛᱚ ᱚᱱᱟ ᱚᱠᱟ ᱞᱮᱠᱟᱱ ᱯᱮᱯᱟᱨ ᱵᱳᱭᱳ ᱚᱸᱰᱮ ᱵᱚᱱ ᱨᱮᱵᱚᱱ ᱵᱮᱱᱟᱣ ᱞᱮᱠᱷᱟᱱ ᱫᱚ ᱜᱟᱱᱚᱜᱼᱟ ᱟᱹᱰᱤ ᱜᱟᱱ ᱪᱤᱠᱟᱹᱛᱮ ᱟᱹᱰᱤ ᱞᱮᱠᱟᱱ ᱪᱤᱛᱟᱹᱨ ᱵᱮᱱᱟᱣ ᱞᱟᱹᱜᱤᱫ ᱟᱹᱰᱤ ᱞᱮᱠᱟᱱᱟᱜ ᱡᱤᱱᱤᱥ ᱦᱤᱡᱩᱜᱼᱟ ᱯᱮᱱ ᱛᱮ ᱥᱮ ᱯᱮᱱᱥᱤᱞ ᱛᱮ ᱵᱮᱱᱟᱣ ᱵᱟᱠᱷᱨᱟ ᱵᱷᱮᱜᱟᱨ ᱯᱮᱯᱟᱨ ᱦᱤᱡᱩᱜᱼᱟ ᱢᱤᱫᱴᱤᱡ ᱵᱨᱟᱥ ᱟᱨ ᱯᱮᱱᱴ ᱡᱟᱦᱟᱸ ᱚᱱᱟ ᱫᱟᱜ ᱢᱮᱥᱟ ᱠᱟᱞᱟᱨ ᱛᱮᱵᱚᱱ ᱵᱮᱱᱟᱣᱟ ᱚᱱᱟ ᱞᱟᱹᱜᱤᱫ ᱛᱮ ᱵᱷᱮᱵᱟᱨ ᱵᱷᱮᱜᱟᱨ ᱯᱮᱯᱟᱨ ᱦᱤᱡᱩᱜᱼᱟ ᱛᱚ ᱚᱱᱠᱟ ᱜᱮ ᱟᱹᱰᱤ ᱜᱟᱱ ᱡᱤᱱᱤᱥ ᱦᱤᱲᱤᱧ ᱨᱮᱱᱟᱜ ᱫᱚ ᱢᱮᱱᱟᱜᱼᱟ ᱮᱛᱚᱦᱚᱵ ᱨᱮᱫᱚ ᱟᱹᱰᱤ ᱜᱟᱱ ᱜᱮ ᱠᱚᱥᱴᱚ ᱦᱩᱭᱩᱜᱼᱟ ᱛᱚ ᱢᱤᱫᱴᱤᱱ ᱵᱷᱟᱹᱜᱤ ᱠᱟᱹᱨᱤᱜᱚᱞ ᱦᱩᱭᱩᱜ ᱞᱟᱹᱜᱤᱫ ᱛᱮᱫᱚ ᱫᱤᱱ ᱦᱤᱞᱳᱜ ᱚᱱᱟ ᱯᱨᱮᱠᱴᱤᱥ ᱟᱹᱰᱤ ᱫᱚᱨᱠᱟᱨ ᱜᱮᱭᱟ ᱫᱤᱱ ᱫᱤᱱ ᱛᱮ ᱚᱱᱟ ᱯᱨᱮᱠᱴᱤᱥ ᱯᱨᱮᱠᱴᱤᱥ ᱞᱮᱠᱷᱟᱱ ᱫᱚ ᱚᱱᱟ ᱡᱤᱱᱤᱥᱮᱢ ᱥᱮᱬᱟ ᱫᱟᱲᱮᱭᱟᱜᱼᱟ ᱡᱟᱦᱟᱱ ᱡᱤᱱᱤᱥ ᱜᱮ ᱯᱮᱱᱴᱤᱝ ᱨᱮᱦᱚᱸ ᱟᱢ ᱪᱮᱫ ᱢᱟᱲᱟᱝ ᱮᱛᱚᱦᱚᱵ ᱫᱚ ᱯᱮᱯᱟᱨ ᱨᱮᱜᱮ ᱵᱟᱹᱭ ᱵᱟᱹᱭᱛᱮ ᱯᱮᱱᱴᱤᱝ ᱵᱮᱱᱟᱣ ᱦᱩᱭᱩᱜᱼᱟ ᱚᱱᱠᱟ ᱚᱱᱠᱟ ᱛᱮᱜᱮ ᱵᱟᱹᱭ ᱵᱟᱹᱭ ᱟᱢ ᱡᱩᱫᱤ ᱫᱤᱱ ᱦᱤᱞᱳᱜ ᱮᱢ ᱯᱨᱮᱠᱴᱤᱥ ᱨᱮᱜᱮᱢ ᱛᱟᱦᱮᱱᱟ ᱮᱠᱷᱟᱱ ᱫᱚ ᱢᱤᱫ ᱫᱤᱱ ᱫᱚ ᱢᱤᱫ ᱫᱤᱱ ᱟᱢ ᱵᱷᱟᱹᱜᱤ ᱠᱟᱹᱨᱤᱜᱚᱞᱮᱢ ᱵᱮᱱᱟᱣ ᱫᱟᱲᱮᱭᱟᱜᱼᱟ